ᱢᱟ ᱛᱟᱦᱚᱞᱮ ᱛᱮᱞᱟᱧ ᱨᱚᱲᱫᱟ ᱤᱧᱨᱮᱱ ᱢᱮᱨᱚᱢ ᱵᱷᱤᱰᱤᱧ ᱟᱹᱥᱩᱞ ᱟᱠᱟᱫ ᱠᱚᱣᱟ ᱟᱨ ᱟᱹᱥᱩᱞ ᱠᱟᱛᱮᱫ ᱦᱚᱸ ᱵᱟᱠᱚ ᱦᱟᱨᱟᱜ ᱠᱟᱱ ᱛᱤᱧᱟᱹ ᱵᱟᱠᱚ ᱦᱟᱨᱟᱜ ᱠᱟᱱ ᱛᱤᱧᱟᱹ ᱟᱫᱚ ᱪᱮᱫ ᱤᱧ ᱪᱤᱠᱟᱹᱭᱟ ᱚᱱᱟᱛᱮᱧ ᱪᱟᱞᱟᱣᱮᱱᱟ ᱮᱴᱟᱜ ᱦᱚᱲ ᱴᱷᱮᱱ ᱠᱩᱞᱤ ᱡᱚᱝ ᱠᱩᱞᱤ ᱡᱚᱝ ᱤᱧ ᱪᱟᱞᱟᱣᱮᱱᱟ ᱪᱤᱠᱟᱹᱛᱮ ᱵᱟᱝᱠᱚ ᱦᱟᱨᱟᱜ ᱠᱟᱱ ᱛᱤᱧᱟᱹ ᱤᱧᱨᱮᱱ ᱢᱮᱨᱚᱢ ᱵᱷᱤᱰᱤ ᱟᱫᱚ ᱩᱱᱠᱩ ᱦᱚᱲ ᱜᱮᱠᱚ ᱞᱟᱹᱭ ᱟᱫᱤᱧᱟ ᱟᱢ ᱨᱮᱱ ᱫᱚ ᱱᱚᱝᱠᱟ ᱱᱚᱝᱠᱟ ᱦᱟᱱᱟ ᱱᱟᱣᱟ ᱤᱭᱟᱹ ᱤᱭᱟᱹ ᱦᱚᱪᱚ ᱠᱚᱢ ᱵᱟᱢ ᱤᱭᱟᱹ ᱫᱟᱲᱮᱭᱟᱠᱚ ᱠᱟᱱᱟ ᱚᱱᱟᱛᱮ ᱵᱟᱝ ᱠᱚ ᱤᱭᱟᱹᱜ ᱠᱟᱱ ᱛᱟᱢᱟ ᱞᱟᱹᱴᱩᱜ ᱠᱟᱱ ᱛᱟᱢᱟ ᱚᱱᱟᱛᱮ ᱦᱟᱭᱵᱨᱤᱴ ᱤᱭᱟᱹ ᱠᱚ ᱡᱚᱢ ᱦᱚᱪᱚ ᱠᱚᱢ ᱨᱟᱱ ᱤᱭᱟᱹ ᱠᱚ ᱚᱱᱟ ᱛᱮᱜᱮ ᱠᱚ ᱞᱟᱹᱴᱩᱜ ᱛᱟᱢᱟ ᱟᱢ ᱨᱮᱱ ᱤᱭᱟᱹ ᱠᱚᱫᱚ ᱵᱟᱠᱷᱟᱱ ᱵᱟᱠᱚ ᱞᱟᱹᱴᱩᱜ ᱛᱟᱢᱟ ᱪᱮᱫᱟᱜ ᱥᱮ ᱟᱢ ᱫᱚ ᱵᱟᱝ ᱵᱟᱠᱚ ᱦᱟᱨᱟᱜ ᱠᱟᱱ ᱛᱟᱢᱟ ᱟᱢ ᱨᱮᱱ ᱫᱚ ᱟᱨ ᱚᱱᱟᱛᱮ ᱤᱧᱫᱚ ᱤᱭᱟᱹ ᱠᱟᱛᱮᱫ ᱠᱚ ᱤᱭᱟᱹᱭᱮᱱ ᱛᱤᱧᱟᱹ ᱟᱨ ᱤᱭᱟᱹ ᱠᱟᱛᱮᱫ ᱛᱟᱭᱚᱢ ᱛᱮ ᱢᱮᱨᱚᱢ ᱵᱷᱤᱰᱤ ᱠᱚᱧ ᱧᱮᱞᱮᱫ ᱠᱚᱣᱟ ᱟᱹᱰᱤ ᱢᱚᱡᱽ ᱤᱭᱟᱹ ᱠᱚ ᱥᱟᱹᱨᱤ ᱠᱚ ᱞᱟᱹᱴᱩᱭᱮᱱ ᱛᱤᱧᱟᱹ ᱞᱟᱹᱴᱩ ᱤᱭᱟᱹ ᱜᱮ ᱟᱨ ᱩᱱ ᱥᱚᱢᱚᱭ ᱫᱚ ᱵᱟᱝ ᱤᱭᱟᱹ ᱛᱮ ᱵᱟᱠᱚ ᱞᱟᱹᱴᱩᱜ ᱠᱟᱱ ᱛᱤᱧ ᱛᱟᱦᱮᱱᱟ ᱚᱱᱟᱛᱮ ᱤᱧ ᱤᱭᱟᱹ ᱠᱚ ᱦᱚᱲ ᱴᱷᱮᱱ ᱠᱷᱚᱱ ᱟᱥᱨᱟᱧ ᱦᱟᱛᱟᱣ ᱠᱮᱫᱟ ᱟᱨ ᱤᱭᱟᱹ ᱠᱟᱛᱮᱫ ᱱᱚᱜᱼᱚᱭ ᱞᱟᱹᱴᱩᱭᱮᱱ ᱛᱤᱧᱟᱹ ᱠᱚ ᱥᱟᱹᱨᱤᱜᱮ ᱱᱚᱰᱮ ᱢᱩᱪᱟᱹᱫ ᱮᱱᱟ ᱟᱫᱚ